ᱦᱮᱸ ᱦᱮᱞᱳ ᱦᱮᱸ ᱟᱢᱫᱚ ᱚᱠᱟ ᱠᱷᱚᱱᱮᱢ ᱨᱚᱲᱫᱟ ᱟᱫᱚ ᱦᱮᱸ ᱦᱮᱸ ᱴᱷᱤᱠ ᱜᱮᱭᱟᱧ ᱞᱟᱜᱟᱣ ᱦᱚᱴᱚᱣ ᱯᱮᱭᱟ ᱤᱧᱟᱹᱜ ᱫᱤᱱ ᱢᱚᱡᱩᱨᱤ ᱠᱚᱨᱛᱮ ᱫᱚ ᱦᱮᱸ ᱤᱧᱟᱹᱜ ᱢᱚᱴᱚᱨ ᱞᱟᱜᱟᱣ ᱫᱚ ᱫᱤᱱ ᱢᱚᱡᱩᱨᱤ ᱨᱮᱜᱮ ᱡᱮᱭᱥᱮᱛᱮ ᱢᱤᱫᱴᱮᱱ ᱵᱳᱨᱤᱝ ᱨᱮ ᱢᱤᱫᱴᱮᱱ ᱫᱚ ᱢᱤᱫ ᱫᱤᱱᱜᱮ ᱥᱟᱵ ᱠᱟᱜ ᱟᱢ ᱡᱮᱭᱥᱮ ᱚᱱᱟᱫᱚ ᱯᱚᱱᱨᱚᱼᱥᱚ ᱴᱟᱠᱟᱧ ᱦᱟᱛᱟᱣᱟ ᱦᱮᱸ ᱦᱮᱸ

ᱤᱧ ᱦᱚᱧ ᱵᱩᱡᱷᱟᱹᱣᱮᱫ ᱠᱟᱱ ᱜᱮᱭᱟ ᱛᱚ ᱡᱚᱛᱚ ᱦᱚᱲ ᱠᱟᱱ ᱜᱮᱭᱟ ᱵᱚᱱ ᱨᱮᱸᱜᱮᱡ ᱦᱚᱲ ᱢᱮᱱᱠᱷᱟᱱ ᱫᱚ ᱟᱨ ᱵᱟᱨ ᱯᱮ ᱵᱚᱪᱷᱚᱨ ᱵᱟᱝ ᱪᱟᱥ ᱠᱟᱫᱟ ᱛᱷᱚ ᱤᱱᱟᱹᱛᱮ ᱟᱫᱚ ᱟᱯᱮ ᱢᱤᱫᱴᱮᱱ ᱦᱮᱸ ᱟᱯᱮ ᱵᱚᱞᱮ ᱢᱤᱫᱴᱮᱱ ᱴᱷᱤᱠ ᱥᱚᱢᱚᱭ ᱤᱢᱟᱹᱧ ᱯᱮ ᱱᱤᱱᱟᱹᱜ ᱫᱤᱱ ᱵᱟᱫᱽᱞᱮ ᱮᱢᱟᱢᱟ ᱡᱮᱢᱚᱱᱤᱧ ᱵᱟᱨ ᱯᱮ ᱫᱚᱢ ᱦᱮᱡ ᱠᱟᱛᱮᱫ ᱵᱟᱹᱧ ᱨᱩᱣᱟᱹᱲᱚᱜᱼᱟ ᱚᱯᱥᱚᱨ ᱫᱚ ᱜᱟᱯᱟ ᱫᱚ ᱵᱟᱝ ᱜᱟᱯᱟ ᱫᱚ ᱢᱤᱫᱥᱮᱫ ᱚᱱᱠᱟᱜᱮ ᱟᱵᱟᱨ ᱠᱟᱹᱢᱤ ᱠᱚ ᱢᱮᱱ ᱠᱟᱹᱫᱤᱧᱟ ᱢᱮᱭᱟᱝ ᱥᱮᱫ ᱤᱧ ᱪᱟᱞᱟᱜᱼᱟ ᱦᱮᱸ ᱟᱫᱚ ᱡᱚᱛᱚᱣᱟᱜ ᱯᱮ ᱡᱚᱛᱣᱟᱜ ᱯᱮ ᱨᱮᱹᱰᱤ ᱠᱟᱜ ᱜᱮᱭᱟ ᱟᱨ ᱛᱟᱨ ᱠᱚ ᱚ ᱟᱫᱚ ᱤᱧᱜᱤᱧ ᱯᱷᱤᱴᱤᱝ ᱠᱟᱛᱟ ᱯᱮᱭᱟ ᱦᱮᱸ ᱴᱷᱤᱠ ᱜᱮᱭᱟ ᱛᱚᱵᱮ ᱦᱮᱸ ᱦᱮᱸ ᱢᱮᱭᱟᱝ ᱤᱧ ᱪᱟᱞᱟᱜᱼᱟ ᱦᱮᱸ ᱴᱷᱤᱠ